ᱡᱟᱦᱟᱸᱭ ᱦᱚᱲ ᱢᱟᱱᱮ ᱟᱛᱳ ᱚᱲᱟᱜ ᱨᱮᱱ ᱦᱚᱲ ᱡᱩᱫᱤ ᱵᱚᱦᱚᱜ ᱦᱟᱹᱥᱩ ᱞᱮᱠᱷᱟᱡ ᱯᱨᱟᱛᱷᱚᱢᱤᱠ ᱵᱷᱟᱵᱮ ᱡᱩᱫᱤ ᱦᱚᱥᱯᱤᱴᱟᱞ ᱡᱷᱟᱹᱞ ᱨᱮ ᱛᱟᱦᱮᱱ ᱠᱷᱟᱡ ᱛᱟᱦᱚᱞᱮ ᱯᱨᱟᱛᱷᱚᱢᱤᱠ ᱵᱷᱟᱵᱮ ᱫᱚ ᱩᱱᱤ ᱡᱟᱦᱟᱸ ᱫᱚᱠᱚ ᱢᱮᱛᱟᱜ ᱠᱟᱱ ᱫᱷᱮᱢᱱᱟᱫᱮᱵ ᱥᱟᱠᱟᱢ ᱚᱱᱟ ᱫᱷᱮᱢᱱᱟᱫᱮᱵ ᱥᱟᱠᱟᱢ ᱨᱤᱫ ᱠᱟᱛᱮ ᱵᱚᱦᱚᱜ ᱨᱮ ᱞᱟᱜᱟᱣᱼᱟᱭ ᱦᱩᱭᱩᱜᱼᱟ ᱟᱨ ᱞᱟᱜᱟᱣᱼᱟᱭ ᱠᱷᱟᱡ ᱚᱴᱳᱢᱮᱴᱤᱠ ᱠᱤᱱᱛᱩ ᱩᱱᱤ ᱚᱠᱟᱴᱟᱜ ᱵᱚᱦᱚᱜ ᱦᱟᱹᱥᱩᱭᱮ ᱠᱟᱱᱟ ᱚᱱᱟ ᱠᱷᱚᱡ ᱩᱯᱚᱠᱟᱨᱮ ᱧᱟᱢᱟ ᱟᱨ ᱠᱤᱪᱷᱩ ᱠᱤᱪᱷᱩ ᱫᱚ ᱢᱮᱱᱟᱜᱼᱟ ᱚᱱᱮ ᱡᱚᱢ ᱥᱩᱱᱩᱢ ᱠᱚᱛᱮ ᱟᱨᱠᱤ ᱵᱚᱦᱚᱜ ᱠᱚ ᱤᱥᱠᱤᱨ ᱠᱚ ᱠᱚᱫᱤ ᱮᱢᱱᱤ ᱱᱚᱨᱢᱟᱞ ᱛᱟᱦᱮᱱ ᱠᱷᱟᱡ ᱫᱚ ᱚᱱᱟ ᱛᱮᱦᱚᱸ ᱟᱨᱠᱤ ᱪᱟᱵᱟᱜᱼᱟ ᱛᱚ ᱤᱧ ᱢᱮᱱᱟ ᱡᱚᱫᱤ ᱡᱟᱦᱟᱸᱭ ᱜᱮ ᱡᱚᱫᱤ ᱦᱚᱴᱟᱛ ᱠᱚᱨᱮᱛᱮ ᱵᱚᱦᱚᱜ ᱦᱟᱹᱥᱩ ᱞᱮᱠᱷᱟᱡ ᱠᱳᱱᱳ ᱟᱭ ᱩᱯᱟᱹᱭ ᱵᱟᱹᱱᱩᱜᱼᱟ ᱰᱟᱠᱴᱟᱨ ᱦᱚᱭᱛᱳ ᱥᱩᱨ ᱨᱮ ᱵᱟᱹᱱᱩᱜ ᱠᱚᱣᱟ ᱫᱚ ᱚᱠᱟ ᱚᱠᱟ ᱠᱚᱧ ᱢᱮᱱ ᱠᱮᱜ ᱚᱱᱟ ᱠᱚ ᱥᱟᱠᱟᱢ ᱨᱤᱫ ᱠᱟᱛᱮ ᱥᱮ ᱚᱱᱠᱟ ᱵᱚᱦᱚᱜ ᱠᱚ ᱤᱥᱠᱤᱨ ᱵᱟᱲᱟ ᱞᱮᱠᱷᱟᱡ ᱯᱟᱥᱮᱡ ᱯᱨᱟᱛᱷᱚᱢᱤᱠ ᱚᱠᱟᱴᱟᱜ ᱩᱯᱚᱠᱟᱨ ᱚᱱᱟ ᱩᱯᱚᱠᱟᱨᱮ ᱧᱟᱢ ᱫᱟᱲᱮᱭᱟᱜᱼᱟ